ᱤᱥᱤᱱ ᱚᱲᱟᱜ ᱨᱮᱫᱚ ᱛᱟᱦᱮᱱᱟ ᱫᱟᱠᱟᱭ ᱞᱟᱹᱜᱤᱫ ᱛᱮ ᱫᱟᱠᱟ ᱴᱩᱠᱩᱡ ᱩᱛᱩᱭ ᱞᱟᱹᱜᱤᱫᱛᱮ ᱩᱛᱩ ᱴᱩᱠᱩᱡ ᱫᱟᱠᱟ ᱩᱛᱩ ᱞᱳ ᱞᱟᱹᱜᱤᱫᱛᱮ ᱛᱟᱦᱮᱱᱟ ᱠᱟᱹᱲᱪᱩ ᱫᱟᱠᱟ ᱡᱚᱢ ᱞᱟᱹᱜᱤᱫ ᱛᱟᱦᱮᱱᱟ ᱛᱷᱟᱨᱤ ᱥᱮ ᱯᱟᱛᱲᱟ ᱨᱮᱦᱚᱸ ᱠᱚ ᱡᱚᱢ ᱜᱮᱭᱟ ᱵᱟᱯᱞᱟ ᱠᱚᱨᱮ ᱫᱚ ᱮᱢᱱᱤ ᱥᱟᱫᱷᱟᱨᱚᱱ ᱚᱲᱟᱜ ᱠᱚᱨᱮ ᱫᱚ ᱛᱷᱟᱹᱨᱤ ᱨᱮᱜᱮ ᱫᱟᱠᱟ ᱡᱚᱢ ᱦᱳᱭᱳᱜᱼᱟ ᱟᱨ ᱩᱛᱩ ᱫᱚ ᱦᱮᱱᱟᱜ ᱟᱠᱟᱫᱟ ᱢᱳᱴᱟ ᱢᱩᱴᱤ ᱵᱚ ᱩᱛᱩᱭᱟ ᱡᱟᱦᱟᱸ ᱠᱚ ᱥᱟᱠ ᱥᱚᱵᱽᱡᱤ ᱥᱟᱠ ᱥᱚᱵᱽᱡᱤ ᱢᱚᱫᱽᱫᱷᱮ ᱨᱮ ᱦᱳᱭᱳᱜ ᱠᱟᱱᱟ ᱟᱹᱞᱩ ᱯᱚᱴᱚᱞ ᱡᱷᱤᱸᱜᱟᱹ ᱠᱩᱲᱪᱤ ᱵᱮᱸᱜᱟᱲ ᱡᱟᱱᱩᱢ ᱵᱮᱸᱜᱟᱲ ᱦᱮᱸ ᱟᱨ ᱩᱛᱩ ᱞᱟᱹᱜᱤᱫᱛᱮ ᱥᱟᱠ ᱡᱟᱦᱟᱸ ᱛᱟᱦᱮᱱ ᱠᱟᱱᱟ ᱥᱟᱠ ᱡᱟᱦᱟ ᱵᱚᱱ ᱢᱮᱛᱟᱜ ᱥᱮ ᱟᱲᱟᱜ ᱡᱟᱦᱟᱸ ᱵᱚᱱ ᱢᱮᱛᱟᱜ ᱠᱟᱱᱟ ᱛᱟᱨᱯᱚᱨᱮ ᱟᱵᱚ ᱵᱮᱥᱤ ᱦᱚᱲ ᱠᱷᱟᱱᱛᱟ ᱟᱲᱟᱜ ᱛᱟᱨᱯᱚᱨ ᱜᱩᱨᱤᱡ ᱟᱲᱟᱜ ᱮᱫ ᱯᱟᱞᱚᱱ ᱟᱲᱟᱜ ᱢᱩᱞᱟᱹ ᱟᱲᱟᱜ ᱛᱷᱮᱠᱮ ᱥᱩᱨᱩ ᱠᱚᱨᱮ ᱡᱷᱚᱛᱚ ᱥᱟᱠ ᱥᱚᱵᱽᱡᱤ ᱜᱮᱵᱚᱱ ᱵᱮᱵᱚᱦᱟᱨᱟ ᱟᱨ ᱡᱚᱢ ᱞᱟᱹᱜᱤᱫ ᱫᱚ ᱦᱮᱱᱟᱜ ᱟᱠᱟᱫᱟ ᱯᱨᱚᱴᱤᱱ ᱞᱟᱹᱜᱤᱛ ᱛᱮ ᱦᱮᱱᱟᱜ ᱠᱟᱫᱟ ᱡᱮ ᱡᱮᱞ ᱢᱮᱱᱟᱜ ᱟᱠᱟᱫᱟ ᱥᱤᱢ ᱡᱮᱞ ᱯᱚᱞᱴᱤᱨᱤ ᱡᱤᱞ ᱜᱮᱰᱮ ᱡᱮᱞ ᱢᱮᱨᱚᱢ ᱡᱮᱞ ᱵᱷᱤᱰᱤ ᱡᱮᱞ ᱰᱟᱝᱨᱟ ᱡᱮᱞ ᱠᱟᱰᱟ ᱡᱮᱞ ᱛᱚᱨᱦᱚᱫ ᱡᱮᱞ ᱟᱨᱦᱚᱸ ᱵᱤᱵᱷᱤᱱᱱᱚ ᱨᱚᱠᱚᱢ ᱥᱮ ᱟᱭᱢᱟ ᱡᱩᱱᱛᱩ ᱟᱜ ᱡᱮᱞ ᱦᱚᱸᱵᱚᱱ ᱡᱚᱢ ᱜᱮᱭᱟ ᱟᱨ ᱟᱨ ᱵᱤᱵᱷᱤᱱᱱᱚ ᱨᱚᱠᱚᱢ ᱡᱮᱞ ᱵᱚᱱ ᱡᱚᱢᱟ ᱮᱫ ᱟᱨ ᱵᱮᱹᱞᱮᱹ ᱦᱮᱱᱟᱜ ᱟᱠᱟᱫᱟ ᱥᱤᱢ ᱵᱮᱹᱞᱮᱹ ᱜᱮᱰᱮ ᱵᱮᱹᱞᱮᱹ ᱮᱫ ᱜᱮᱰᱮ ᱵᱮᱹᱞᱮ ᱥᱤᱢ ᱵᱮᱹᱞᱮᱹ ᱚᱱᱟ ᱨᱮᱦᱚᱸ ᱯᱨᱚᱴᱤᱱ ᱦᱮᱱᱟᱜᱼᱟ ᱟᱨ ᱵᱤᱵᱷᱤᱱᱱᱚ ᱨᱚᱠᱚᱢ ᱢᱚᱥᱞᱟ ᱵᱚᱱ ᱵᱮᱵᱚᱦᱟᱨᱟ ᱡᱮᱢᱚᱱ ᱡᱮᱹᱞ ᱩᱛᱩ ᱥᱚᱢᱚᱭ ᱫᱚ ᱟᱫᱟ ᱯᱮᱸᱭᱟᱡᱽ ᱮᱫ ᱨᱩᱥᱩᱱ ᱱᱤᱭᱟᱹ ᱠᱚᱵᱚᱱ ᱵᱮᱵᱚᱦᱟᱨᱟ ᱛᱟᱨᱯᱚᱨ ᱥᱚᱵᱽᱡᱤ ᱩᱛᱩ ᱥᱟᱶ ᱛᱟᱦᱮᱱᱟ ᱡᱤᱨᱟᱹ ᱢᱚᱥᱞᱟ ᱥᱟᱥᱟᱝ ᱥᱟᱥᱟᱝ ᱠᱚᱫᱚ ᱡᱷᱚᱛᱚ ᱢᱚᱥᱞᱟ ᱨᱮᱜᱮ ᱞᱟᱜᱟᱜᱼᱟ ᱟᱱᱟᱡᱽ ᱯᱟᱛᱤ ᱵᱚᱞᱛᱮ ᱢᱚᱥᱞᱟ ᱮᱫ ᱡᱤᱨᱟᱹ ᱢᱚᱥᱞᱟ ᱥᱚᱵᱽᱡᱤ ᱢᱚᱥᱞᱟ ᱛᱟᱯᱚᱨ ᱜᱩᱰᱟᱹ ᱢᱟᱹᱨᱤᱪ ᱮᱫ ᱵᱮᱨᱮᱞ ᱢᱟᱹᱨᱤᱪ ᱵᱤᱵᱷᱤᱱᱱᱚ ᱨᱚᱠᱚᱢ ᱥᱟᱠ ᱥᱚᱵᱽᱡᱤ ᱨᱮᱵᱚᱱ ᱵᱮᱵᱚᱦᱟᱨᱟ ᱟᱵᱟᱨ ᱵᱤᱵᱷᱤᱱᱱᱚ ᱨᱚᱠᱚᱢ ᱟᱵᱚ ᱥᱟᱱᱛᱟᱞ ᱠᱚᱫᱚ ᱞᱟᱫ ᱡᱤᱞ ᱡᱚᱢ ᱵᱚᱱ ᱠᱩᱥᱤᱭᱟᱜᱼᱟ ᱪᱮᱬᱮ ᱞᱟᱫ ᱛᱷᱮᱠᱮ ᱥᱩᱨᱩ ᱠᱚᱨᱮ ᱦᱮᱸ ᱚᱱᱟ ᱠᱚᱵᱚ ᱞᱟᱫ ᱜᱮᱭᱟ ᱪᱮᱬᱮ ᱞᱟᱫ ᱪᱮᱬᱮ ᱞᱟᱫ ᱮᱫ ᱛᱟᱨᱯᱚᱨ ᱠᱚᱸᱜ ᱞᱟᱫ ᱥᱤᱢ ᱡᱮᱞ ᱞᱟᱫ ᱥᱩᱠᱨᱤ ᱞᱟᱫ ᱵᱤᱵᱷᱤᱱᱱᱚ ᱨᱚᱠᱚᱢ ᱞᱟᱫ ᱡᱮᱞ ᱦᱚᱵᱚᱱ ᱡᱚᱢ ᱜᱮᱭᱟ ᱱᱤᱭᱟᱹ ᱠᱚᱜᱮ ᱦᱳᱭᱳᱜ ᱠᱟᱱᱟ ᱡᱚᱢ ᱤᱥᱤᱱ ᱚᱲᱟᱜ ᱨᱮᱭᱟᱜ ᱫᱚ ᱤᱥᱤᱱ ᱚᱲᱟᱜ ᱨᱮᱢ ᱵᱚᱞᱚ ᱞᱮᱱᱠᱷᱟᱱ ᱫᱚ ᱟᱹᱰᱤ ᱢᱚᱸᱡᱽ ᱟᱨᱠᱤ ᱵᱷᱟᱹᱜᱮ ᱵᱷᱟᱹᱜᱮ ᱟᱹᱰᱤ ᱢᱚᱡᱽ ᱥᱚᱣᱟ ᱥᱚ ᱛᱮᱜᱮ ᱡᱚᱡᱚᱢ ᱜᱮ ᱥᱟᱱᱟᱣᱟ ᱱᱤᱭᱟᱹ ᱦᱚᱸ ᱢᱤᱫᱴᱮᱱ ᱵᱚᱨᱱᱚᱱᱟ ᱨᱮᱭᱟᱜ ᱤᱥᱤᱱ ᱚᱲᱟᱜ ᱨᱮᱭᱟᱜ ᱢᱤᱫᱴᱮᱱ ᱵᱚᱨᱱᱟ ᱡᱤᱱᱤᱥ ᱠᱟᱱ ᱜᱮᱭᱟ